ᱟᱪᱪᱷᱟ ᱱᱚᱣᱟ ᱜᱟᱰᱤᱢᱟ ᱥᱩᱨ ᱫᱤᱱᱜᱮᱢ ᱠᱤᱨᱤᱧ ᱞᱮᱫ ᱛᱟᱦᱮᱫ ᱩᱱᱟᱹᱜ ᱞᱚᱜᱚᱱ ᱪᱤᱠᱟᱢ ᱚᱲᱮᱡ ᱠᱮᱜᱼᱟ ᱱᱚᱣᱟ ᱥᱤᱴᱛᱟᱢ ᱪᱤᱠᱟᱹ ᱚᱲᱮᱡ ᱮᱱᱟ ᱢᱟᱥᱮ ᱦᱚᱲ ᱫᱚ ᱩᱱᱟᱹᱜ ᱩᱱᱟᱹᱜ ᱮᱢ ᱥᱢᱟᱨᱴᱟ ᱩᱱᱟᱹᱜ ᱱᱟᱯᱟᱭ ᱱᱟᱯᱟᱭ ᱰᱨᱮᱥ ᱛᱟᱢ ᱟᱨ ᱜᱟᱹᱰᱤ ᱠᱷᱟᱱ ᱡᱚᱛᱚᱱ ᱵᱟᱢ ᱵᱟᱲᱟᱭᱟ ᱢᱟᱥᱮ ᱱᱚᱣᱟ ᱛᱤᱱᱟᱹᱜ ᱞᱚᱥᱚᱫ ᱟᱠᱟᱱᱟ ᱛᱤᱱᱟᱹᱜ ᱚᱸᱡᱽᱨᱟ ᱟᱠᱟᱱᱟ ᱟᱹᱨᱩᱵ ᱥᱟᱯᱷᱟ ᱦᱚᱸ ᱵᱟᱢ ᱥᱩᱢᱟᱹᱭᱚᱜ ᱠᱟᱱᱟ ᱠᱩᱴᱷᱤᱱ ᱦᱚᱲ ᱠᱟᱱᱟᱢ ᱥᱤᱴ ᱛᱟᱢ ᱚᱲᱮᱡ ᱟᱠᱟᱱᱟ ᱵᱟᱠᱷᱟᱱ ᱫᱚ ᱥᱤᱴ ᱛᱟᱢ ᱮᱴᱟᱜᱟᱜ ᱵᱚᱫᱚᱞ ᱦᱚᱪᱚᱭᱢᱮ ᱚᱱᱟ ᱦᱮᱰᱞᱟᱭᱤᱴ ᱛᱟᱢ ᱦᱚᱛᱚ ᱚᱱᱟ ᱦᱮᱰᱞᱟᱭᱤᱴ ᱛᱟᱢ ᱦᱚᱸ ᱱᱚᱛᱮ ᱨᱟᱹᱯᱩᱫ ᱧᱚᱜᱼᱟ ᱚᱱᱟᱦᱚᱸ ᱵᱟᱠᱷᱟᱱ ᱥᱚᱡᱷᱮ ᱧᱚᱜᱽᱢᱮ ᱤᱭᱟᱹ ᱵᱮᱱᱟᱣ ᱦᱚᱪᱚᱠᱟᱜ ᱢᱮ ᱚᱱᱟ ᱵᱞᱮᱝᱠᱟᱨ ᱞᱟᱭᱤᱴ ᱛᱟᱢ ᱦᱚᱸᱛᱚ ᱱᱚᱜ ᱚᱭ ᱴᱟᱢᱠᱟᱼᱴᱟᱠᱩᱨ ᱟᱨ ᱞᱟᱴᱷᱟ ᱟᱠᱟᱱᱟ ᱟᱠᱟ ᱟᱠᱟᱱᱟ ᱚᱱᱟ ᱦᱚᱲᱛᱮ ᱵᱚᱞᱮ ᱪᱮᱫ ᱠᱚ ᱢᱮᱛᱟᱢᱟ ᱠᱚᱢᱥᱮ ᱠᱚᱢ ᱦᱚᱲ ᱡᱟᱦᱟᱸ ᱞᱮᱠᱟᱢ ᱥᱢᱟᱴᱚᱜᱼᱟ ᱥᱮ ᱜᱟᱹᱰᱤ ᱠᱚᱦᱚᱸ ᱚᱱᱠᱟᱜᱮ ᱥᱟᱯᱷᱟ ᱥᱩᱛᱨᱟᱹ ᱵᱮᱥ ᱛᱮᱠᱚ ᱫᱚᱦᱚᱭᱟ ᱟᱢ ᱪᱮᱫᱞᱮᱠᱟᱱ ᱦᱚᱲ ᱠᱟᱱᱟᱢ ᱩᱱᱟᱹᱜ ᱱᱮᱠᱟ ᱦᱚᱲ ᱠᱟᱱᱫᱚᱢ ᱡᱟᱦᱟᱭ ᱦᱚᱲ ᱡᱟᱦᱟᱱᱟᱜ ᱵᱟᱠᱚ ᱢᱮᱱ ᱵᱟᱲᱟᱦᱟᱢ ᱠᱟᱱᱟ ᱚᱱᱛᱮ ᱟᱢ ᱱᱤᱡᱮᱛᱮ ᱩᱭᱦᱟᱹᱨᱢᱮ ᱦᱚᱲ ᱡᱩᱫᱤ ᱱᱟᱯᱟᱭ ᱛᱮᱢ ᱥᱟᱡᱟᱣ ᱥᱟᱯᱲᱟᱣ ᱥᱢᱟᱴᱮᱢ ᱰᱨᱮᱥᱚᱜᱼᱟ ᱮᱱᱠᱷᱟᱱ ᱢᱚᱡᱽᱛᱮᱢ ᱛᱟᱦᱮᱱᱟ ᱮᱱᱠᱷᱟᱱ ᱜᱟᱹᱰᱤ ᱠᱚᱦᱚᱸ ᱱᱟᱯᱟᱭ ᱛᱮᱠᱚ ᱯᱷᱟᱨᱪᱟ ᱯᱷᱟᱹᱨᱪᱤ ᱠᱚ ᱫᱚᱦᱚᱭᱟ ᱢᱟᱱᱮ ᱪᱮᱫ ᱛᱮᱫ ᱨᱟᱹᱯᱩᱫ ᱟᱠᱟᱱᱟ ᱡᱩᱫᱤ ᱥᱤᱴ ᱚᱲᱮᱡ ᱟᱠᱟᱱᱟ ᱥᱤᱴ ᱚᱲᱮᱡ ᱦᱚᱸ ᱥᱤᱞᱟᱹᱭ ᱪᱚᱠᱟᱜᱢᱮ ᱥᱮ ᱮᱴᱟᱜᱟᱜ ᱥᱤᱴ ᱠᱚᱵᱷᱟᱨ ᱞᱟᱜᱟᱣ ᱠᱟᱜᱢᱮ ᱵᱞᱮᱝᱠᱟᱨ ᱞᱟᱹᱭᱤᱴ ᱡᱩᱫᱤ ᱨᱟᱹᱯᱩᱫ ᱠᱟᱱᱛᱮ ᱟᱠᱟ ᱟᱠᱟᱱᱟ ᱚᱱᱟᱦᱚᱸ ᱥᱚᱡᱷᱮᱜᱮ ᱛᱟᱦᱮᱱ ᱢᱟ ᱟᱨ ᱞᱟᱹᱭᱤᱴᱢᱟ ᱚᱱᱟᱢᱟ ᱫᱚᱨᱠᱟᱨ ᱠᱟᱱᱜᱮ ᱚᱱᱟᱦᱚᱢ ᱡᱩᱫᱤ ᱨᱟᱹᱯᱩᱫ ᱟᱠᱟᱱᱟ ᱮᱱᱠᱷᱟᱱ ᱚᱱᱟ ᱫᱚ ᱱᱟᱥᱮ ᱨᱟᱹᱯᱩᱫ ᱠᱟᱱᱟ ᱚᱱᱟ ᱫᱚ ᱵᱮᱥᱛᱮ ᱵᱮᱱᱟᱣ ᱠᱟᱜᱢᱮ ᱡᱟᱦᱟᱱ ᱡᱤᱱᱤᱥ ᱜᱮ ᱯᱩᱨᱟᱹ ᱫᱚ ᱵᱟᱠᱚ ᱵᱮᱵᱚᱦᱟᱨᱟ ᱵᱮᱥ ᱵᱮᱥᱟᱜ ᱜᱮᱠᱚ ᱵᱮᱵᱚᱦᱟᱨᱟ ᱚᱱᱟ ᱜᱟᱹᱰᱤ ᱟᱢ ᱡᱟᱦᱟᱸ ᱞᱮᱠᱟᱢ ᱡᱚᱛᱚᱱᱚᱜ ᱠᱟᱱᱟ ᱥᱮ ᱡᱟᱦᱟᱸ ᱞᱮᱠᱟ ᱡᱟᱦᱟᱥᱮᱫ ᱮᱢ ᱤᱫᱤᱭᱟ ᱯᱮᱲᱟ ᱚᱲᱟᱜ ᱮᱢ ᱤᱫᱤᱭᱟ ᱡᱟᱦᱟᱸ ᱦᱚᱲᱛᱮ ᱵᱚᱞᱮ ᱪᱮᱫ ᱮ ᱢᱮᱛᱟᱢᱟ ᱚᱱᱟᱛᱮᱧ ᱢᱮᱛᱟᱢ ᱠᱟᱱᱟ ᱡᱟᱦᱟᱸ ᱞᱮᱠᱟᱢ ᱰᱨᱮᱥᱚᱜᱼᱟ ᱡᱟᱦᱟᱸ ᱞᱮᱠᱟ ᱦᱚᱲᱮᱢ ᱦᱤᱨᱳᱜᱮᱭᱟ ᱚᱱᱠᱟᱜᱮ ᱜᱟᱹᱰᱤ ᱦᱚᱛᱟᱢ ᱥᱢᱟᱴ ᱟᱨ ᱢᱚᱡᱽᱛᱮ ᱟᱢ ᱯᱷᱟᱨᱪᱟ ᱯᱷᱟᱹᱨᱪᱤ ᱢᱚᱡᱽᱛᱮ ᱥᱢᱟᱴ ᱫᱚᱦᱚᱭ ᱛᱟᱢ ᱵᱟᱠᱷᱟᱱ ᱦᱚᱲ ᱤᱧᱫᱚ ᱱᱚᱝᱠᱟᱛᱮ ᱱᱚᱝᱠᱟᱧ ᱢᱮᱛᱟᱢ ᱠᱟᱱᱟ ᱤᱧ ᱠᱷᱚᱱᱟᱜ ᱡᱟᱹᱥᱛᱤ ᱤᱧ ᱠᱷᱚᱱᱟᱜ ᱡᱟᱹᱥᱛᱤ ᱟᱨ ᱦᱚᱲᱠᱚ ᱢᱮᱱ ᱫᱟᱲᱮᱭᱟᱢᱟ ᱟᱨ ᱚᱱᱟᱛᱮᱧ ᱢᱮᱛᱟᱢ ᱠᱟᱱᱟ ᱟᱢ ᱱᱚᱣᱟ ᱥᱢᱟᱴ ᱜᱟᱹᱰᱤ ᱵᱮᱱᱟᱣᱢᱮ ᱛᱚᱵᱮ ᱮᱱᱟᱝᱜᱮ ᱦᱚᱲ ᱠᱚ ᱧᱩᱛᱩᱢᱟᱢᱟ ᱡᱮ ᱟᱢ ᱫᱚᱢ ᱟᱹᱰᱤᱵᱮᱥ ᱦᱚᱲ ᱠᱟᱱᱟᱢ ᱢᱮᱱᱛᱮ